ᱤᱧᱟᱹᱜ ᱴᱷᱟᱶ ᱠᱷᱚᱱ ᱫᱚ ᱵᱮᱝᱠ ᱫᱚ ᱥᱟᱺᱜᱤᱧ ᱧᱚᱜ ᱜᱮᱭᱟ ᱟᱨ ᱮᱡᱮᱱᱴ ᱯᱩᱨᱩᱫᱷᱩᱞ ᱠᱚ ᱡᱚᱛᱚᱱ ᱞᱟᱹᱜᱤᱫ ᱛᱮ ᱟᱞᱮᱭᱟᱜ ᱟᱹᱛᱩ ᱨᱮ ᱛᱤᱱᱟᱹᱜ ᱡᱷᱩᱠ ᱤᱱᱟᱹ ᱡᱩᱫᱤ ᱞᱟᱹᱭᱟᱹᱧ ᱛᱟᱦᱞᱮ ᱠᱷᱟᱱ ᱛᱮᱢᱚᱱ ᱮᱠᱴᱟ ᱡᱷᱩᱠ ᱫᱚ ᱵᱟᱹᱱᱩᱜ ᱠᱟᱫᱟ ᱢᱮᱱᱠᱷᱟᱱ ᱡᱩᱫᱤ ᱵᱮᱝᱠ ᱨᱮᱱ ᱢᱮᱱᱮᱡᱟᱨ ᱠᱚ ᱠᱟᱥᱴᱚᱢᱟᱨ ᱥᱟᱛᱮᱜ ᱱᱟᱯᱟᱭ ᱥᱟᱹᱜᱟᱹᱭ ᱫᱚᱦᱚ ᱞᱟᱹᱜᱤᱫ ᱛᱮ ᱵᱮᱝᱠ ᱠᱷᱚᱱ ᱟᱹᱛᱩ ᱛᱮ ᱦᱮᱡ ᱠᱟᱛᱮᱫ ᱟᱹᱰᱤ ᱞᱮᱠᱟᱱᱟᱜ ᱵᱮᱝᱠᱤᱝ ᱨᱮᱱᱟᱜ ᱥᱩᱵᱤᱫᱷᱟ ᱠᱚ ᱮᱢᱟ ᱠᱚᱜᱮᱭᱟ ᱛᱟᱦᱞᱮ ᱠᱷᱟᱱ ᱟᱹᱰᱤᱜᱮ ᱱᱟᱯᱟᱭ ᱠᱚᱜᱼᱟ ᱱᱤᱝᱠᱟᱹᱛᱮ ᱵᱮᱝᱠ ᱨᱮᱱ ᱢᱮᱱᱮᱡᱟᱨ ᱠᱟᱥᱴᱚᱢᱟᱨ ᱛᱟᱞᱟᱨᱮ ᱥᱟᱹᱜᱟᱹᱭ ᱢᱤᱫᱴᱟᱱ ᱱᱟᱯᱟᱭ ᱛᱮ ᱛᱟᱦᱮᱱᱟ ᱟᱨᱦᱚᱸ ᱮᱡᱮᱱᱴ ᱠᱚᱣᱟᱜ ᱮᱡᱮᱱᱴ ᱯᱩᱨᱩᱫᱷᱩᱞ ᱠᱚ ᱡᱩᱫᱤ ᱵᱮᱝᱠ ᱨᱮ ᱪᱟᱞᱟᱣ ᱠᱟᱛᱮᱫ ᱟᱹᱰᱤ ᱠᱷᱚᱱ ᱛᱤᱸᱜᱩ ᱞᱟᱜᱟᱣ ᱠᱚᱣᱟ ᱩᱱᱠᱩ ᱫᱚ ᱩᱢᱮᱨ ᱦᱩᱭ ᱟᱠᱟᱱ ᱛᱟᱠᱚᱣᱟ ᱤᱧ ᱞᱟᱹᱜᱤᱫ ᱛᱮ ᱟᱹᱰᱤᱜᱟᱱ ᱠᱚ ᱠᱚᱥᱴᱚ ᱧᱚᱜᱚᱜᱼᱟ ᱦᱟᱨᱠᱮᱛ ᱧᱚᱜᱚᱜ ᱟᱠᱚ ᱤᱱᱟᱹ ᱞᱟᱹᱜᱤᱫ ᱛᱮᱫᱚ ᱚᱲᱟᱜ ᱦᱮᱡ ᱠᱟᱛᱮᱫ ᱡᱩᱫᱤ ᱱᱤᱭᱟᱹ ᱚᱲᱟᱜ ᱦᱮᱡ ᱠᱟᱛᱮᱫ ᱩᱱᱠᱩᱣᱟᱜ ᱟᱹᱰᱤ ᱞᱮᱠᱟᱱᱟᱜ ᱵᱮᱵᱚᱥᱛᱷᱟ ᱠᱚ ᱠᱚᱨᱟᱣ ᱜᱮᱭᱟ ᱛᱟᱦᱞᱮ ᱠᱷᱟᱱ ᱟᱹᱰᱤᱜᱮ ᱱᱟᱯᱟᱭ ᱠᱚᱜᱼᱟ ᱟᱨ ᱟᱞᱮ ᱴᱷᱟᱶ ᱠᱷᱚᱱ ᱵᱮᱝᱠ ᱫᱚ ᱥᱟᱺᱜᱤᱧ ᱧᱚᱜ ᱜᱮᱭᱟ ᱚᱱᱟ ᱞᱟᱹᱜᱤᱫ ᱛᱮ ᱟᱞᱮ ᱟᱹᱛᱩᱨᱮᱱ ᱡᱟᱦᱟᱸ ᱛᱤᱱᱟᱹᱜ ᱯᱩᱨᱩᱫᱷᱩᱞ ᱠᱚ ᱢᱮᱱᱟᱜ ᱟᱠᱟᱫ ᱠᱚᱣᱟ ᱩᱱᱠᱩᱣᱟᱜ ᱥᱩᱵᱤᱫᱷᱟ ᱠᱷᱟᱹᱛᱤᱨ ᱛᱮ ᱡᱩᱫᱤ ᱵᱮᱝᱠ ᱨᱮᱱ ᱮᱡᱮᱱᱴ ᱠᱚ ᱢᱟᱱᱮ ᱮᱡᱮᱱᱴ ᱯᱩᱨᱩᱫᱷᱩᱞ ᱠᱚ ᱡᱩᱫᱤ ᱚᱲᱟᱜ ᱦᱮᱡ ᱠᱟᱛᱮᱫ ᱩᱱᱠᱩ ᱠᱚ ᱜᱚᱲᱚᱠᱚ ᱮᱢᱟ ᱠᱚ ᱠᱮᱭᱟ ᱛᱟᱦᱞᱮ ᱠᱷᱟᱱ ᱟᱹᱰᱤᱜᱮ ᱱᱟᱯᱟᱭ ᱠᱚᱜᱼᱟ ᱟᱨᱦᱚᱸ ᱮᱡᱮᱱᱴ ᱯᱩᱨᱩᱫᱷᱩᱞ ᱠᱚ ᱞᱟᱹᱜᱤᱫ ᱛᱮᱫᱚ ᱱᱟᱯᱟᱭ ᱧᱚᱜ ᱛᱟᱦᱮᱱ ᱨᱮᱭᱟᱜ ᱴᱷᱟᱶ ᱡᱟᱦᱟᱸᱛᱮ ᱟᱠᱚ ᱫᱩᱠ ᱦᱟᱨᱠᱮᱛ ᱟᱞᱚ ᱠᱚ ᱟᱹᱭᱠᱟᱹᱣᱢᱟ ᱱᱤᱝᱠᱟᱹᱱ ᱢᱤᱫᱴᱟᱱ ᱠᱟᱹᱢᱤᱨᱮ ᱩᱱᱠᱩ ᱡᱚᱯᱲᱟᱣ ᱦᱚᱸ ᱵᱷᱟᱹᱜᱤ ᱠᱚᱜᱼᱟ ᱟᱨᱦᱚᱸ ᱱᱩᱠᱩ ᱡᱚᱛᱚᱱ ᱞᱟᱹᱜᱤᱫ ᱛᱮᱫᱚ ᱟᱹᱛᱩᱨᱮ ᱱᱩᱠᱩᱣᱟᱜ ᱡᱚᱛᱚᱱ ᱞᱟᱹᱜᱤᱫ ᱛᱮᱫᱚ ᱟᱹᱛᱩᱨᱮ ᱦᱮᱡ ᱠᱟᱛᱮᱫ ᱜᱚᱲᱚ ᱥᱚᱯᱚᱦᱚᱫ ᱞᱟᱹᱠᱛᱤ ᱫᱚ ᱮᱠᱟᱞ ᱜᱮ ᱠᱟᱱᱟ ᱪᱮᱫᱟᱜ ᱥᱮ ᱱᱩᱠᱩ ᱜᱚᱲᱚ ᱮᱢᱟᱠᱚ ᱠᱷᱟᱱ ᱮᱸᱰᱮᱠᱷᱟᱱ ᱮᱸᱰᱮᱠᱷᱟᱱ ᱜᱮ ᱟᱹᱰᱤ ᱞᱮᱠᱟᱱᱟᱜ ᱵᱮᱝᱠᱤᱝ ᱯᱚᱨᱤᱥᱮᱵᱟ ᱨᱮᱭᱟᱜ ᱥᱩᱡᱳᱜᱽ ᱥᱩᱵᱤᱫᱷᱟ ᱠᱚ ᱧᱟᱢ ᱫᱟᱲᱮᱭᱟᱜᱼᱟ ᱤᱱᱟᱹ ᱞᱟᱹᱜᱤᱫ ᱛᱮ ᱯᱩᱨᱩᱫᱷᱩᱞ ᱠᱚᱫᱚ ᱯᱩᱨᱩᱫᱷᱩᱞ ᱠᱚᱣᱟᱜ ᱥᱩᱵᱤᱫᱷᱟ ᱠᱷᱟᱹᱛᱤᱨ ᱛᱮ ᱱᱤᱭᱟᱹ ᱠᱚᱫᱚ ᱧᱮᱞ ᱫᱚᱦᱚ ᱦᱚᱸ ᱞᱟᱹᱠᱛᱤ ᱠᱟᱱᱟ ᱚᱱᱟ ᱞᱟᱹᱜᱤᱫ ᱛᱮ ᱟᱹᱛᱩ ᱨᱮ ᱦᱮᱡ ᱠᱟᱛᱮᱫ ᱩᱱᱠᱩᱣᱟᱜ ᱥᱩᱵᱤᱫᱷᱟ ᱠᱚ ᱵᱩᱡᱷᱟᱹᱣ ᱩᱱᱠᱩᱣᱟᱜ ᱥᱩᱵᱤᱫᱷᱟ ᱨᱮ ᱩᱱᱠᱩ ᱜᱚᱲᱚ ᱮᱢ ᱱᱤᱭᱟᱹ ᱦᱚᱸ ᱢᱤᱫᱴᱟᱱ ᱟᱹᱰᱤ ᱢᱟᱨᱟᱝ ᱠᱟᱛᱷᱟ ᱠᱟᱱᱟ ᱤᱱᱟᱹ ᱞᱟᱹᱜᱤᱫ ᱛᱮ ᱚᱲᱟᱜ ᱦᱮᱡ ᱠᱟᱛᱮᱫ ᱡᱩᱫᱤ ᱯᱩᱨᱩᱫᱷᱩᱞ ᱠᱚ ᱜᱚᱲᱚᱥᱚᱯᱚᱦᱚᱫ ᱠᱚᱣᱟ ᱴᱟᱠᱟ ᱛᱩᱞᱟᱹᱣ ᱠᱷᱮᱛᱨᱮ ᱨᱮ ᱴᱟᱠᱟ ᱠᱩᱞ ᱠᱷᱮᱛᱨᱮ ᱨᱮ ᱛᱟᱦᱞᱮ ᱠᱷᱟᱱ ᱟᱹᱰᱤᱜᱮ ᱱᱟᱯᱟᱭᱚᱜᱼᱟ